ᱦᱮᱸ ᱜᱚᱢᱠᱮ ᱚᱠᱚᱭ ᱵᱤᱱ ᱞᱟᱹᱭᱮᱜ ᱠᱟᱱ ᱦᱮᱸ ᱦᱮᱸ ᱚᱠᱟ ᱠᱷᱚᱱ ᱵᱤᱱ ᱞᱟᱹᱭᱮᱫ ᱛᱟᱦᱮᱱ ᱟᱪᱪᱷᱟ ᱦᱮᱸ ᱞᱟᱹᱭ ᱫᱟᱲᱮᱭᱟᱜ ᱵᱤᱱ ᱚᱠᱟ ᱱᱚᱣᱟ ᱳᱰᱤᱥᱟ ᱨᱮ ᱱᱚᱣᱟ ᱳᱰᱤᱥᱟ ᱟᱪᱪᱷᱟ ᱚᱻ ᱥᱟᱱᱛᱟᱲ ᱠᱚᱣᱟᱜᱼᱢᱟ ᱚᱱᱮ ᱠᱚ ᱢᱮᱱ ᱞᱮᱠᱟ ᱠᱤᱪᱷᱩ ᱫᱤᱥᱚᱢ ᱡᱟᱹᱱᱤᱜᱮ ᱵᱚᱫᱚᱞ ᱵᱚᱫᱚᱞ ᱫᱷᱟᱨᱟ ᱜᱮᱵᱚᱱ ᱧᱮᱞ ᱠᱚᱣᱟ ᱱᱚᱛᱮᱱ ᱠᱚᱫᱚ ᱦᱚᱨᱚᱜᱼᱟ ᱥᱟᱹᱲᱤ ᱥᱟᱭᱟ ᱡᱮᱠᱮᱴ ᱠᱩᱲᱤ ᱦᱟᱜ ᱠᱩᱲᱤ ᱱᱟᱦᱟᱜ ᱦᱳᱭ ᱡᱮᱠᱮᱴ ᱠᱚ ᱢᱟᱞᱟ ᱠᱚ ᱯᱟᱜᱽᱨᱟ ᱠᱚ ᱯᱷᱩᱞᱤ ᱠᱚ ᱴᱤᱠᱞᱤ ᱠᱚ ᱯᱟᱭᱡᱚᱯ ᱠᱚ ᱦᱚᱸ ᱢᱩᱫᱟᱹᱢ ᱢᱚᱞᱚᱝ ᱥᱤᱛᱟᱹᱯ ᱢᱮᱱ ᱞᱮᱠᱷᱟᱱ ᱫᱚ ᱥᱤᱞᱦᱟᱹ ᱦᱮᱸ ᱚᱱᱟ ᱫᱚ ᱦᱟᱜ ᱥᱤᱞᱦᱟᱹ ᱠᱟᱱᱟ ᱥᱩᱫ ᱫᱚ ᱥᱩᱫ ᱵᱟᱦᱟ

ᱵᱟᱝᱼᱟ ᱵᱟᱝᱼᱟ ᱚᱱᱟ ᱫᱚ ᱥᱩᱫ ᱵᱟᱦᱟ ᱠᱟᱱᱟ

ᱦᱮᱸ ᱟᱪᱪᱷᱟ ᱟᱨ ᱱᱩᱠᱩ ᱠᱚᱲᱟ ᱠᱚᱫᱚ ᱠᱟᱪᱷᱟ ᱫᱷᱩᱛᱤ ᱫᱚᱛᱚ ᱠᱚ ᱦᱚᱸ ᱦᱚᱸ ᱟᱹᱞᱤᱧ ᱱᱚᱣᱟ ᱟᱵᱚ ᱵᱤᱥᱩᱭ ᱯᱟᱨᱚᱢ ᱢᱟ ᱵᱟᱹᱝᱠᱤ ᱨᱮᱱᱤᱡ ᱠᱟᱱᱟᱞᱤᱧ ᱦᱮᱸ ᱟᱪᱪᱷᱟ ᱞᱟᱹᱭ ᱢᱮ

ᱦᱳᱭ ᱠᱚᱲᱟ ᱠᱚᱫᱚ ᱱᱟᱦᱟᱜ ᱚᱱᱮ ᱟᱨ ᱩᱱᱠᱩ ᱠᱩᱲᱤ ᱦᱚᱸ ᱱᱟᱦᱟᱜ ᱟᱨᱚ ᱱᱟᱦᱟᱜ ᱥᱟᱹᱲᱤ ᱦᱚᱸ ᱟᱹᱰᱤ ᱨᱚᱠᱚᱢᱟᱜ ᱢᱮᱱᱟᱜᱼᱟ ᱡᱷᱟᱹᱞ ᱥᱟᱹᱲᱤ ᱯᱟᱹᱧᱪᱤ ᱥᱟᱹᱲᱤ ᱚᱱᱠᱟ ᱦᱟᱜ ᱵᱮᱝᱜᱚᱞ ᱫᱤᱥᱚᱢ ᱫᱚ ᱚᱱᱠᱟ ᱢᱟ ᱩᱱᱟᱹᱜᱼᱢᱟ ᱵᱟᱹᱞᱤᱧ ᱧᱮᱞ ᱠᱟᱫ ᱠᱚᱣᱟ ᱯᱨᱟᱭ ᱥᱚᱢᱟᱱ ᱥᱚᱢᱟᱱ ᱫᱷᱟᱨᱟᱜᱼᱟ ᱚᱱᱠᱟ ᱞᱤᱧ ᱵᱩᱡᱷᱟᱹᱣᱟ ᱟᱵᱚ ᱥᱟᱱᱛᱟᱲ ᱠᱚ ᱞᱟᱹᱜᱤᱫ ᱛᱮᱫᱚ ᱟᱨ ᱤᱱᱠᱟᱹᱜᱮ ᱥᱟᱹᱲᱤ ᱠᱚᱢᱟ ᱠᱚ ᱦᱚᱨᱚ ᱜᱚᱜᱼᱟ ᱚᱱᱠᱟ ᱜᱮᱠᱚ ᱵᱟᱦᱟ ᱨᱮᱫᱚ ᱚᱱᱟ ᱡᱷᱟᱹᱞ ᱥᱟᱹᱲᱤ ᱠᱚ ᱦᱚᱨᱚᱜ ᱠᱟᱛᱮᱱ ᱦᱳᱭ ᱮᱠᱮᱱ ᱥᱟᱹᱲᱤ ᱫᱚ ᱱᱟᱦᱟᱜ ᱵᱟᱝ ᱟ ᱥᱟᱭᱟ ᱠᱚ ᱥᱟᱹᱲᱤ ᱠᱚ ᱚᱱᱟ ᱡᱮᱠᱮᱴ ᱠᱚ ᱱᱟᱦᱟᱜ ᱛᱟᱨᱯᱚᱨᱮ ᱚᱱᱟ ᱡᱟᱦᱟᱸ ᱞᱮᱠᱟ ᱱᱟᱦᱟᱜ ᱮᱱᱟᱱ ᱞᱤᱧ ᱞᱟᱹᱭ ᱟᱫ ᱵᱤᱱ ᱞᱮᱠᱟ ᱢᱟᱞᱟ ᱠᱚ ᱯᱟᱜᱽᱨᱟ ᱠᱚ ᱦᱚᱨᱚᱜ ᱠᱟᱛᱮᱫ ᱠᱚ ᱪᱟᱞᱟᱜᱼᱟ ᱦᱮᱸ ᱟᱫᱚ ᱡᱚᱛᱚ ᱦᱚᱲᱟᱜ ᱚᱱᱠᱟ ᱢᱮᱪᱤᱝ ᱵᱟᱭ ᱛᱟᱦᱮᱱ ᱠᱷᱟᱱ ᱫᱚ ᱟᱞᱟᱜᱽ ᱟᱞᱟᱜᱽ ᱦᱚᱸ ᱦᱳᱭ ᱱᱩᱠᱩ ᱠᱚᱲᱟ ᱠᱚᱫᱚ ᱦᱟᱜ ᱦᱚᱨᱚᱜᱟ ᱚᱱᱟ ᱠᱟᱪᱟ ᱠᱚ